ᱤᱧᱟᱹᱜ ᱴᱚᱴᱷᱟ ᱨᱮᱭᱟᱜ ᱯᱟᱵᱽᱞᱤᱠ ᱵᱮᱸᱠ ᱠᱚᱫᱚ ᱦᱩᱭᱩᱜ ᱠᱟᱱᱟ ᱯᱚᱥᱪᱤᱢ ᱵᱚᱝᱜᱚ ᱜᱽᱨᱟᱢᱤᱱ ᱵᱮᱸᱠ ᱤᱭᱩᱠᱳ ᱵᱮᱸᱠ ᱥᱮᱱᱴᱨᱟᱞ ᱵᱮᱸᱠ ᱚᱱᱟ ᱠᱚ ᱟᱨ ᱵᱤᱢᱟ ᱞᱟᱜᱤᱜ ᱟᱨ ᱡᱤ ᱫᱚᱦᱚ ᱵᱷᱟᱞᱮᱭᱟᱜ ᱫᱚ ᱦᱩᱭᱩᱜ ᱠᱟᱱᱟ ᱯᱨᱚᱫᱷᱟᱱ ᱢᱚᱱᱛᱨᱤ ᱥᱩᱨᱚᱠᱠᱷᱟ ᱵᱤᱢᱟ ᱡᱳᱡᱳᱱᱟ ᱟᱨ ᱡᱤᱵᱚᱱ ᱡᱳᱛᱤ ᱵᱤᱢᱟ ᱡᱳᱡᱳᱱᱟ